ᱵᱷᱟᱨᱚᱛᱤᱭᱚ ᱵᱟᱡᱟᱨ ᱨᱮ ᱪᱟᱹᱠᱨᱤ ᱫᱚ ᱟᱵᱚ ᱨᱮᱜᱮᱡᱽ ᱦᱚᱲ ᱫᱚ ᱵᱮᱥᱤ ᱵᱟᱠᱚ ᱧᱟᱢ ᱮᱫᱟ ᱪᱮᱫᱟᱜ ᱥᱮ ᱡᱟᱦᱟᱸ ᱞᱮᱠᱟ ᱛᱮ ᱴᱟᱠᱟ ᱯᱚᱭᱥᱟ ᱠᱷᱚᱨᱚᱪ ᱠᱟᱛᱮ ᱠᱚ ᱯᱟᱲᱦᱟᱜ ᱠᱟᱱ ᱨᱮᱦᱚᱸ ᱪᱟᱠᱨᱤᱭᱟᱜ ᱯᱚᱠᱷᱮ ᱡᱚᱠᱷᱚᱱ ᱟᱹᱰᱤ ᱟᱹᱰᱤ ᱯᱚᱭᱥᱟ ᱠᱚ ᱠᱷᱚᱡ ᱠᱟᱱᱟ ᱛᱚᱠᱷᱚᱱ ᱫᱚ ᱟᱵᱚ ᱨᱮᱜᱮᱡᱽ ᱦᱚᱲ ᱫᱚ ᱵᱟᱵᱚᱱ ᱮᱢ ᱫᱟᱲᱮᱭᱟᱜ ᱠᱟᱱᱟ ᱚᱱᱟ ᱞᱟᱹᱜᱤᱫ ᱜᱮ ᱟᱵᱚ ᱨᱮᱜᱮᱡᱽ ᱦᱚᱲ ᱫᱚ ᱪᱟᱹᱠᱨᱤ ᱫᱚ ᱵᱟᱵᱚᱱ ᱧᱟᱢ ᱮᱫᱟ ᱵᱮᱥᱤ ᱵᱷᱟᱜ ᱦᱚᱲᱜᱮ